ᱦᱮᱞᱳ ᱛᱤᱦᱤᱧ ᱟᱞᱮ ᱨᱮᱱ ᱯᱮᱲᱟ ᱠᱚ ᱦᱤᱡᱩᱜ ᱛᱟᱞᱮ ᱞᱟᱹᱜᱤᱜᱼᱟ ᱡᱚᱢᱟᱜ ᱤᱧ ᱚᱰᱟᱨ ᱟᱠᱟᱫᱟ ᱚᱱᱟ ᱡᱚᱢᱟᱜ ᱥᱮᱴᱮᱨ ᱦᱚᱴᱚ ᱠᱟᱜ ᱯᱮ ᱟᱨ ᱵᱟᱝᱼᱵᱟᱝ ᱯᱮᱲᱟ ᱠᱚ ᱯᱷᱳᱱ ᱠᱮᱫᱼᱟ ᱡᱮ ᱱᱤᱛᱳᱜ ᱫᱚ ᱵᱟᱞᱮ ᱪᱟᱞᱟᱜᱼᱟ ᱯᱚᱨᱮ ᱛᱮᱞᱮ ᱦᱤᱡᱩᱜᱼᱟ ᱛᱟᱞᱦᱮ ᱚᱱᱟ ᱡᱚᱢᱟᱜ ᱟᱵᱟᱨᱤᱧ ᱚᱰᱟᱨᱟᱯᱮ ᱠᱟᱱᱟ ᱚᱱᱟ ᱰᱮᱞᱤᱵᱷᱟᱨᱤ ᱦᱚᱴᱚᱣᱟᱹᱧ ᱯᱮ